ᱟᱞᱮ ᱟᱹᱛᱩ ᱨᱮᱭᱟᱜ ᱥᱟᱶᱛᱟ ᱨᱮ ᱟᱭᱢᱟ ᱨᱚᱠᱚᱢᱟᱜ ᱜᱮ ᱮᱱᱮᱡ ᱠᱚ ᱠᱩᱥᱤᱭᱟᱜᱼᱟ ᱛᱳ ᱱᱚᱣᱟ ᱮᱱᱮᱡᱽ ᱠᱚ ᱵᱤᱵᱷᱤᱱᱚ ᱚᱠᱛᱚ ᱨᱮ ᱠᱚ ᱮᱱᱮᱡᱽ ᱜᱮᱭᱟ ᱡᱮᱢᱚᱱ ᱫᱚᱝ ᱞᱟᱜᱽᱲᱮ ᱥᱚᱨᱦᱟᱭ ᱫᱟᱸᱥᱟᱭ ᱵᱟᱯᱞᱟ ᱮᱱᱮᱡᱽ ᱥᱚᱢᱚᱭ ᱥᱚᱢᱚᱭ ᱨᱮ ᱡᱟᱦᱟᱸ ᱴᱟᱜ ᱮᱱᱮᱡᱽ ᱫᱚᱨᱠᱟᱨᱟ ᱚᱱᱟ ᱮᱱᱮᱡᱽ ᱜᱮᱠᱚ ᱮᱱᱮᱡᱽᱼᱟ ᱚᱱᱠᱟ ᱜᱮᱠᱚ ᱥᱟᱯᱲᱟᱜᱼᱟ